ᱚᱻ ᱦᱚᱸ ᱚᱱᱟ ᱠᱟᱛᱷᱟ

ᱡᱚᱦᱟᱨ ᱜᱮ ᱡᱚᱦᱟᱨ ᱜᱮ ᱡᱚᱦᱟᱨ ᱜᱮ ᱟᱪᱪᱷᱟ ᱟᱪᱪᱷᱟ ᱟᱪᱪᱷᱟ ᱟᱪᱪᱷᱟ

ᱟᱪᱪᱷᱟ ᱱᱤᱛᱳᱜ ᱟᱵᱚ ᱧᱮᱞ ᱢᱮ ᱵᱟᱯᱞᱟ ᱛᱟᱵᱚᱱ ᱢᱮᱱᱟᱜᱼᱟ ᱢᱤᱫᱴᱤᱡ ᱵᱟᱦᱟ ᱵᱟᱯᱞᱟ ᱵᱟᱦᱟ ᱵᱟᱯᱞᱟ ᱫᱚ ᱱᱚᱝᱠᱟ ᱦᱩᱭᱩᱜ ᱠᱟᱱᱟ ᱠᱚᱲᱟ ᱦᱤᱡᱩᱜᱼᱟᱭ

ᱦᱮᱸ ᱠᱩᱲᱤ ᱚᱲᱟᱜ ᱦᱤᱡᱩᱜ ᱟᱭ ᱮᱱᱠᱷᱟᱱ ᱵᱟᱦᱟ ᱠᱤᱱ ᱵᱟᱦᱟ ᱢᱟᱞᱟ ᱠᱤᱱ ᱮᱯᱮᱢᱟ ᱦᱮᱸ ᱵᱟᱦᱟ ᱢᱟᱞᱟ ᱠᱤᱱ ᱮᱯᱮᱢᱟ ᱮᱯᱮᱢ ᱠᱟᱛᱮᱫ ᱡᱚᱢ ᱧᱩ ᱦᱩᱭ ᱵᱟᱲᱟ ᱠᱟᱛᱮᱫ ᱠᱤᱱ ᱵᱤᱫᱟᱹᱭᱮᱭᱟ ᱠᱚ ᱟᱪᱪᱷᱟ ᱦᱟᱸᱰᱮ ᱫᱚ ᱟᱠᱚᱣᱟᱜ ᱵᱟᱯᱞᱟ ᱦᱩᱭᱩᱜᱼᱟ ᱫᱟᱹᱲᱣᱟᱹ ᱪᱮᱛᱟᱱ ᱛᱮ ᱦᱮᱸ ᱫᱟᱹᱲᱣᱟᱹ ᱪᱮᱛᱟᱱ ᱛᱮᱠᱚ ᱵᱟᱯᱞᱟᱭᱮᱭᱟ ᱤᱸᱛᱩᱫ ᱥᱤᱸᱫᱩᱨ ᱡᱚᱛᱚ ᱦᱟᱸᱜ ᱢᱟᱱᱮ ᱩᱱᱠᱩ ᱛᱤᱛᱨᱤ ᱠᱚᱦᱚᱸ ᱠᱚ ᱛᱟᱦᱮᱱ ᱜᱮᱭᱟ ᱛᱩᱢᱫᱟᱜ ᱴᱟᱢᱟᱠ ᱠᱚᱦᱚ ᱚᱱᱟ ᱟᱥᱟᱱ ᱜᱮ ᱵᱟᱹᱨᱭᱟᱹᱛ ᱠᱷᱟᱱ ᱫᱚ ᱢᱟᱱᱮ ᱟᱹᱰᱤ ᱥᱟᱸᱜᱮ ᱠᱚ ᱦᱤᱡᱩᱜᱼᱟ

ᱥᱟᱸᱜᱮ ᱵᱟᱹᱨᱭᱟᱹᱛ ᱠᱚ ᱦᱮᱡ ᱞᱮᱱᱠᱷᱟᱱ ᱚᱸᱰᱮ ᱥᱟᱸᱜᱮ ᱵᱟᱹᱨᱭᱟᱹᱛ ᱫᱚ ᱱᱚᱰᱮ ᱜᱮ ᱡᱚᱛᱚᱣᱟᱜ ᱪᱷᱤᱰᱟᱹᱜᱼᱟ ᱦᱳᱭ ᱦᱳᱭ ᱦᱳᱭ ᱵᱩᱡᱽ ᱫᱚ ᱵᱟᱠᱚ ᱵᱩᱡᱽ ᱫᱟ ᱟᱫᱚ ᱚᱱᱮ ᱪᱮᱫ ᱠᱚ ᱢᱮᱱᱟ ᱠᱤᱪᱷᱩ ᱥᱟᱸᱜᱮ ᱥᱟᱸᱜᱮ ᱦᱚᱲ ᱠᱚᱫᱚ ᱵᱚᱱ ᱢᱟᱱᱮ ᱪᱟᱹᱠᱨᱤ ᱪᱟᱹᱠᱨᱤ ᱦᱚᱲ ᱠᱚᱫᱚ ᱵᱚᱱ ᱚᱱᱠᱟ ᱵᱚᱱ ᱤᱫᱤᱭᱟ ᱢᱟᱱᱮ ᱵᱟᱦᱟ ᱵᱟᱯᱞᱟ ᱴᱩᱢᱠᱤ ᱫᱤᱯᱤᱞ ᱴᱩᱝᱠᱤ ᱫᱤᱯᱤᱞ ᱦᱩᱭᱮᱱᱟ ᱪᱟᱞᱟᱣ ᱮᱱᱟᱢ ᱡᱚᱢ ᱠᱮᱜ ᱟᱢ ᱧᱩ ᱠᱮᱜ ᱟᱢ ᱟᱹᱜᱩ ᱠᱮᱫᱮᱭᱟᱢ ᱟᱨ ᱱᱚᱰᱮ ᱜᱮ ᱡᱚᱛᱚᱣᱟᱜ ᱢᱮᱬᱦᱮᱫ ᱥᱟᱠᱚᱢ ᱡᱚᱛᱚᱣᱟᱜ ᱵᱚᱱ

ᱦᱮᱸ ᱦᱮᱸ ᱦᱳᱭ ᱦᱳᱭ ᱦᱳᱭ ᱟᱹᱞᱤᱧ ᱢᱟ ᱜᱚᱢᱠᱮ ᱱᱚᱰᱮᱱ ᱤᱭᱟᱹᱨᱮᱱ ᱠᱟᱱᱟᱞᱤᱧ ᱛᱚᱴᱯᱩᱨ ᱨᱮᱱᱤᱡ ᱠᱟᱱᱟᱞᱤᱧ ᱦᱳᱭ ᱟᱹᱵᱤᱱ ᱦᱮᱸ ᱦᱮᱸ ᱦᱳᱭ ᱦᱳᱭ ᱦᱳᱭ ᱦᱳᱭ ᱦᱳᱭ ᱦᱳᱭ ᱦᱳᱭ ᱚᱱᱠᱟ ᱱᱟᱦᱟᱜ ᱵᱟᱯᱞᱟ ᱠᱚᱫᱚ ᱟᱫᱚ ᱟᱪᱪᱷᱟ ᱟᱪᱪᱷᱟ ᱟᱪᱪᱷᱟ ᱟᱪᱪᱷᱟ ᱦᱮᱸ ᱦᱮᱸ ᱪᱟᱞᱟᱜ ᱟᱹᱞᱤᱧ ᱪᱟᱞᱟᱜ ᱟᱹᱞᱤᱧ ᱱᱤᱦᱟᱹᱛ ᱜᱮᱞᱤᱧ ᱪᱟᱞᱟᱜᱼᱟ ᱦᱳᱭ ᱦᱳᱭ ᱦᱳᱭ ᱦᱳᱭ ᱮᱱᱮᱡ ᱥᱮᱨᱮᱧ ᱢᱟ ᱢᱮᱱᱟᱜ ᱜᱮᱛᱟ ᱵᱚᱱᱟ ᱥᱟᱱᱛᱟᱲ ᱨᱮ